ᱪᱮᱬᱮ ᱫᱚᱠᱚ ᱨᱟᱜᱟ ᱥᱮᱛᱟᱜ ᱛᱚᱨᱟ ᱨᱮ ᱟᱹᱰᱤ ᱢᱚᱡᱽ ᱵᱮᱨᱮᱫᱚᱜ ᱟᱹᱧ ᱢᱚᱡᱽ ᱜᱮ ᱨᱟᱜ ᱤᱧ ᱟᱡᱚᱢ ᱛᱟᱠᱚᱣᱟ ᱢᱤᱫᱴᱮᱡ ᱤᱭᱟᱹ ᱛᱮ ᱫᱟᱜ ᱤᱧ ᱤᱫᱤ ᱟᱠᱚᱣᱟ ᱟᱹᱰᱤ ᱢᱚᱡᱽ ᱢᱮᱱᱟᱜᱼᱟ ᱪᱩᱠᱟᱹᱜ ᱞᱮᱠᱟ ᱦᱤᱡᱩᱜ ᱟᱠᱚ ᱧᱩ ᱠᱮᱜ ᱜᱮᱠᱚ ᱥᱮ ᱡᱚᱢ ᱠᱚ ᱮᱢᱟ ᱠᱚᱣᱟ ᱦᱤᱡᱩᱜ ᱟᱠᱚ ᱟᱨᱦᱚᱸ ᱠᱚ ᱫᱮᱡᱚᱜ ᱟᱠᱚ ᱠᱤᱥᱱᱤ ᱠᱚ ᱟᱭᱢᱟ ᱟᱹᱰᱤ ᱢᱟᱲᱫᱮ ᱠᱚ ᱜᱷᱟᱲᱣᱟ ᱠᱚ ᱴᱤᱜ ᱴᱚᱲᱚᱜ ᱠᱚ ᱥᱮ ᱧᱩ ᱠᱮᱜ ᱜᱮᱠᱚ ᱡᱚᱢ ᱠᱚᱧ ᱮᱢᱟᱣ ᱠᱚᱣᱟ ᱟᱨᱦᱚᱸ ᱪᱟᱞᱟᱣᱮᱱ ᱜᱮᱠᱚ ᱟᱨᱦᱚᱸ ᱨᱮᱸᱜᱮᱡ ᱠᱚᱣᱟ ᱟᱨ ᱦᱚᱧ ᱮᱢᱟ ᱠᱚᱣᱟ ᱛᱤᱨᱮ ᱨᱮᱸᱜᱮᱡ ᱠᱚᱣᱟ ᱩᱱ ᱨᱮᱜᱮᱧ ᱮᱢᱟ ᱠᱚᱣᱟ ᱨᱟᱜ ᱤᱧ ᱟᱸᱡᱚᱢ ᱛᱟᱠᱚᱣᱟ ᱦᱤᱡᱩᱜ ᱟᱠᱚ ᱫᱟᱨᱮ ᱨᱮ ᱢᱚᱡᱽ ᱜᱮ ᱟᱫᱚ ᱨᱮᱸᱜᱮᱡ ᱮᱫ ᱠᱚᱣᱟ ᱡᱟᱹᱱᱤᱡ ᱚᱱᱟᱛᱮ ᱮᱢᱟᱣ ᱠᱚᱣᱟ ᱧᱩ ᱠᱮᱜ ᱠᱚ ᱟᱵᱟᱨ ᱥᱮᱛᱟᱜ ᱛᱚᱨᱟ ᱨᱤᱧ ᱵᱮᱨᱮᱫᱚᱜᱼᱟ ᱢᱚᱡᱽ ᱜᱤᱧ ᱧᱮᱞ ᱠᱚᱛᱮ ᱟᱹᱰᱤ ᱢᱚᱡᱽ ᱠᱚ ᱨᱟᱜᱟ ᱤᱧᱦᱚᱸ ᱠᱩᱥᱤ ᱜᱤᱧ ᱵᱩᱡᱷᱟᱹᱣᱟ ᱧᱮᱞ ᱛᱮᱦᱚᱸ ᱪᱮᱬᱮ ᱫᱚ ᱵᱟᱵᱚᱱ ᱜᱚᱡ ᱠᱚᱣᱟ ᱪᱮᱫᱟᱜᱛᱮ ᱩᱱᱠᱩ ᱫᱚ ᱢᱤᱫᱴᱮᱱ ᱤᱭᱟᱹ ᱞᱮᱠᱟᱱ ᱦᱚᱲ ᱠᱟᱱ ᱛᱮᱠᱚ ᱥᱮ ᱵᱟᱵᱚᱱ ᱡᱚᱢ ᱠᱚᱣᱟ